ᱞᱟᱜᱟᱱ ᱠᱟᱹᱨᱤ ᱫᱚ ᱟᱵᱚᱣᱟᱜ ᱵᱷᱟᱨᱚᱛ ᱫᱤᱥᱚᱢ ᱨᱮ ᱥᱮᱫᱟᱭ ᱫᱚ ᱵᱟᱝ ᱛᱟᱦᱮᱸ ᱠᱟᱱᱟ ᱢᱮᱱᱠᱷᱟᱱ ᱱᱮᱛᱟᱨ ᱫᱚ ᱟᱹᱰᱤ ᱟᱭᱢᱟᱜᱮ ᱞᱟᱹᱜᱟᱹᱱ ᱠᱟᱹᱨᱤ ᱢᱮᱱᱟᱜ ᱟᱠᱟᱫᱟ ᱥᱮ ᱱᱤᱛ ᱟᱵᱚᱣᱟᱜ ᱵᱷᱟᱨᱚᱛ ᱫᱤᱥᱚᱢ ᱨᱮ ᱱᱚᱣᱟ ᱞᱟᱹᱜᱟᱹᱱ ᱠᱟᱹᱨᱤ ᱨᱮᱭᱟᱜ ᱟᱹᱰᱤ ᱞᱟᱹᱠᱛᱤ ᱦᱩᱭ ᱠᱟᱱᱟ ᱧᱮᱞᱚᱜᱼᱟ ᱵᱟᱝᱢᱟ ᱡᱟᱦᱟᱛᱮ ᱫᱟᱬᱟᱱ ᱪᱟᱞᱟᱜ ᱨᱮᱭᱟᱜ ᱛᱟᱦᱮᱱ ᱠᱷᱟᱱ ᱛᱟᱦᱞᱮ ᱚᱲᱟᱜ ᱨᱮ ᱫᱩᱲᱩᱵ ᱠᱟᱛᱮ ᱜᱮ ᱢᱳᱵᱟᱭᱤᱞ ᱛᱮ ᱴᱨᱮᱱ ᱨᱮᱭᱟᱜ ᱴᱤᱠᱤᱴ ᱵᱩᱠᱤᱝ ᱜᱟᱱᱚᱜᱼᱟ ᱤᱱᱟᱹ ᱪᱷᱟᱲᱟ ᱡᱟᱦᱟᱸᱨᱮ ᱛᱟᱦᱮᱸ ᱨᱮᱭᱟᱜ ᱥᱮ ᱦᱳᱴᱮᱞ ᱵᱩᱠᱤᱝ ᱛᱟᱦᱮᱱ ᱠᱷᱟᱱ ᱚᱱᱟ ᱦᱚᱸ ᱢᱳᱵᱟᱭᱤᱞ ᱫᱟᱨᱟᱭ ᱛᱮᱜᱮ ᱵᱩᱠᱤᱝ ᱫᱟᱲᱮᱭᱟᱜᱼᱟ ᱱᱚᱝᱠᱟ ᱜᱮ ᱟᱨᱦᱚᱸ ᱱᱟᱱᱟ ᱦᱩᱱᱟᱹᱨ ᱱᱚᱝᱠᱟ ᱧᱮᱞᱚᱜ ᱠᱟᱱᱟ ᱵᱟᱝ ᱢᱟ ᱞᱟᱜᱟᱱ ᱠᱟᱹᱨᱤ ᱫᱚ ᱟᱹᱰᱤᱜᱮ ᱞᱟᱹᱠᱛᱤᱭᱟᱱᱟᱜ ᱠᱟᱱᱟ ᱡᱟᱦᱟᱸ ᱫᱚ ᱱᱮᱛᱟᱨ ᱞᱟᱜᱟᱱ ᱠᱟᱹᱨᱤ ᱪᱷᱟᱲᱟ ᱮᱴᱟᱜ ᱠᱟᱹᱢᱤ ᱫᱚ ᱥᱮ ᱡᱟᱦᱟᱱ ᱠᱟᱹᱢᱤ ᱫᱚ ᱵᱟᱝ ᱦᱩᱭᱩᱜ ᱠᱟᱱᱟ ᱱᱚᱝᱠᱟ ᱜᱮ ᱞᱟᱜᱟᱱ ᱠᱟᱹᱨᱤᱭᱟᱜ ᱞᱟᱹᱠᱛᱤ ᱫᱚ ᱟᱵᱚ ᱫᱟᱬᱟᱱ ᱵᱷᱳᱨ ᱨᱮ ᱜᱚᱲᱚᱭ ᱮᱢᱟ ᱵᱚᱱᱟ